ᱯᱨᱟᱠᱨᱤᱛᱤᱠ ᱨᱮ ᱫᱩᱲᱩᱵ ᱠᱟᱛᱮᱫ ᱱᱤᱡᱷᱩᱢ ᱫᱩᱲᱩᱵ ᱠᱟᱛᱮᱫ ᱯᱨᱟᱠᱨᱤᱛᱤᱠ ᱥᱮᱫ ᱠᱚᱭᱚᱜ ᱞᱮᱠᱷᱟᱱ ᱟᱹᱰᱚ ᱦᱟᱹᱨᱭᱟᱹᱲ ᱜᱮ ᱧᱮᱞᱚᱜᱼᱟ ᱥᱩᱱ ᱥᱟᱱ ᱡᱟᱭᱜᱟ ᱨᱮ ᱚᱞ ᱨᱮᱱᱟᱜ ᱟᱹᱰᱤ ᱚᱞ ᱨᱮᱱᱟᱜ ᱩᱭᱦᱟᱹᱨ ᱦᱤᱡᱩᱜᱼᱟ ᱚᱞ ᱨᱮᱱᱟᱜ ᱩᱭᱦᱟᱹᱨ ᱦᱤᱡᱩᱜᱼᱟ ᱟᱢ ᱪᱮᱫ ᱞᱮᱠᱟ ᱡᱟᱦᱟᱸᱱᱟᱜ ᱟᱢ ᱪᱮᱫ ᱞᱮᱠᱟ ᱡᱟᱦᱟᱸᱱᱟᱜ ᱠᱳᱥᱚᱞ ᱠᱚᱢ ᱵᱟᱰᱟᱭᱟ ᱵᱟᱰᱟᱭ ᱢᱟᱱᱮ ᱯᱟᱲᱦᱟᱣ ᱠᱟᱛᱮᱫ ᱚᱱᱟ ᱠᱚ ᱩᱭᱦᱟᱹᱨ ᱫᱚᱦᱚ ᱠᱟᱛᱮᱫ ᱚᱞ ᱞᱮᱠᱷᱟᱱ ᱵᱷᱟᱜᱮᱜᱼᱟ ᱚᱠᱟᱴᱟᱜ ᱟᱢ ᱚᱞ ᱞᱟᱹᱜᱤᱫ ᱡᱷᱚᱛᱚ ᱠᱷᱚᱱ ᱡᱟᱹᱥᱛᱤᱢ ᱩᱫᱽᱜᱟᱹᱣ ᱟᱠᱟᱫᱼᱟ ᱯᱨᱟᱠᱨᱤᱛᱤᱠ